ᱤᱧ ᱥᱮᱭᱮᱨ ᱢᱟᱨᱠᱮᱴ ᱤᱫᱤ ᱠᱟᱛᱮ ᱟᱹᱰᱤ ᱜᱟᱱ ᱠᱟᱛᱷᱟᱧ ᱵᱟᱲᱟᱭᱟ ᱥᱮᱭᱟᱨ ᱢᱟᱨᱠᱮᱴ ᱠᱳᱢᱯᱟᱱᱤ ᱪᱟᱞᱟᱣ ᱞᱟᱹᱜᱤᱫ ᱛᱮ ᱮᱠᱞᱟ ᱛᱮᱫᱚ ᱵᱟᱵᱚᱱ ᱪᱟᱞᱟᱣ ᱫᱟᱲᱮᱭᱟᱜᱼᱟ ᱟᱹᱰᱤ ᱜᱟᱱ ᱦᱚᱲ ᱟᱛᱮ ᱜᱮᱵᱚᱱ ᱪᱟᱞᱟᱣᱟ ᱟᱨ ᱟᱵᱚᱭᱟᱜ ᱠᱳᱢᱯᱟᱱᱤ ᱨᱮ ᱡᱚᱠᱷᱚᱱ ᱦᱚᱲ ᱠᱚ ᱞᱩᱜᱽᱲᱤ ᱠᱤᱨᱤᱧ ᱠᱚ ᱦᱤᱡᱩᱜ ᱟᱥᱮ ᱛᱚᱠᱷᱚᱱ ᱟᱵᱚ ᱩᱱᱠᱩ ᱵᱷᱟᱜᱮ ᱵᱮᱵᱚᱦᱟᱨ ᱵᱚᱱ ᱮᱢᱟ ᱠᱚᱣᱟ ᱟᱨ ᱪᱷᱟᱹᱲ ᱦᱚᱵᱚ ᱮᱢᱟ ᱠᱚᱣᱟ ᱮᱰᱮᱠᱷᱟᱱ ᱜᱮ ᱟᱵᱚ ᱟᱵᱚ ᱨᱮᱱ ᱠᱟᱥᱴᱳᱢᱟᱨ ᱠᱚᱦᱚᱸ ᱠᱚ ᱵᱤᱥᱤᱜᱼᱟ ᱟᱨ ᱟᱵᱚᱭᱟᱜ ᱠᱳᱢᱯᱟᱱᱤ ᱪᱟᱛᱟᱱ ᱥᱮᱡ ᱪᱟᱞᱟᱜᱼᱟ ᱟᱨ ᱰᱤᱡᱤᱴᱮᱞ ᱮᱯ ᱱᱮᱛᱟᱨ ᱫᱚ ᱦᱩᱭᱩᱜ ᱠᱟᱱᱟ ᱡᱚᱛᱚ ᱚᱱᱞᱟᱭᱤᱱ ᱢᱟᱫᱷᱚᱢᱛᱮᱜᱮ ᱦᱩᱭᱩᱜ ᱠᱟᱱᱟ ᱡᱮᱢᱚᱱ ᱡᱟᱦᱟᱸᱭ ᱜᱮ ᱡᱩᱫᱤ ᱞᱩᱜᱽᱲᱤ ᱳᱰᱟᱨ ᱮᱫᱟᱭ ᱰᱤᱡᱤᱴᱮᱞ ᱢᱟᱫᱷᱚᱢ ᱛᱮᱜᱮᱭ ᱳᱰᱟᱨ ᱮᱫᱟᱭ ᱥᱮ ᱡᱟᱦᱟᱸᱭ ᱡᱚᱢᱟᱜ ᱮ ᱳᱰᱟᱨ ᱮᱫᱟ ᱩᱱᱤ ᱦᱚᱸ ᱰᱤᱡᱤᱴᱮᱞ ᱢᱟᱫᱷᱚᱢ ᱛᱮᱜᱮ ᱳᱰᱟᱨ ᱮᱜᱼᱟᱭ ᱥᱮ ᱱᱮᱛᱟᱨ ᱫᱚ ᱴᱟᱠᱟ ᱯᱚᱭᱥᱟ ᱦᱚᱸ ᱢᱟᱱᱮ ᱞᱮᱱᱫᱮᱱ ᱦᱩᱭᱩᱜ ᱠᱟᱱᱟ ᱡᱚᱛᱚ ᱰᱤᱡᱤᱴᱮᱞ ᱮᱯ ᱛᱮᱜᱮ ᱱᱮᱛᱟᱨ ᱫᱚ ᱦᱚᱲ ᱵᱟᱡᱟᱨ ᱨᱮ ᱪᱟᱞᱟᱜ ᱨᱮᱦᱚᱸ ᱯᱚᱭᱥᱟ ᱥᱟᱵ ᱠᱟᱛᱮ ᱫᱚ ᱵᱟᱭ ᱪᱟᱞᱟᱜ ᱠᱟᱱᱟ ᱯᱮᱴᱤᱭᱮᱢ ᱛᱮᱜᱮ ᱯᱮᱢᱮᱱᱴ ᱮᱫᱟᱭ ᱟᱨ ᱰᱤᱡᱤᱴᱮᱞ ᱮᱯ ᱫᱚ ᱵᱚᱛᱚᱨᱟᱱᱟᱜ ᱪᱮᱫᱟᱜ ᱥᱮ ᱟᱵᱚ ᱡᱚᱠᱷᱚᱱ ᱰᱤᱡᱤᱴᱮᱞ ᱢᱟᱫᱷᱚᱢ ᱛᱮ ᱞᱩᱜᱽᱲᱤ ᱵᱚᱱ ᱳᱰᱟᱨᱟ ᱢᱤᱫ ᱨᱚᱠᱚᱢ ᱧᱮᱞᱟ ᱟᱨ ᱢᱤᱫ ᱨᱚᱠᱚᱢ ᱦᱤᱡᱩᱜᱼᱟ ᱚᱱᱟ ᱵᱚᱱ ᱴᱷᱤᱠᱟᱜᱼᱟ ᱟᱨ ᱠᱤᱢᱵᱟ ᱟᱵᱚᱭᱟᱜ ᱡᱚᱠᱷᱚᱱ ᱴᱟᱠᱟ ᱵᱚᱱ ᱮᱴᱟᱜ ᱦᱚᱲ ᱵᱚᱱ ᱠᱩᱞᱟᱠᱚᱭᱟ ᱥᱮ ᱛᱚᱠᱷᱚᱱ ᱡᱩᱫᱤ ᱟᱵᱚ ᱮᱴᱟᱜ ᱮᱠᱟᱩᱱᱴ ᱱᱟᱢᱵᱟᱨ ᱮᱴᱟᱜ ᱵᱟᱨᱭᱟ ᱜᱟᱱ ᱡᱩᱫᱤ ᱮᱴᱟᱜ ᱱᱟᱢᱵᱟᱨ ᱵᱚᱱ ᱞᱟᱹᱭ ᱜᱚᱫ ᱠᱮᱫᱟ ᱦᱤᱨᱤᱧ ᱛᱮ ᱛᱟᱦᱚᱞᱮ ᱮᱴᱟᱜ ᱦᱚᱲᱟᱜ ᱮᱠᱟᱴᱩᱱᱴ ᱨᱮ ᱯᱚᱭᱥᱟ ᱪᱟᱞᱟᱣ ᱮᱱᱟ ᱛᱟᱦᱚᱞᱮ ᱤᱱᱟᱹᱛᱮ ᱰᱤᱡᱤᱴᱮᱞ ᱮᱯ ᱫᱚ ᱵᱚᱛᱚᱨᱟᱱᱟ